ᱴᱷᱤᱠ ᱜᱮᱭᱟ ᱜᱚᱢᱠᱮ ᱵᱷᱟᱹᱜᱤ ᱜᱮ ᱠᱩᱠᱞᱤ ᱠᱟᱱᱟ ᱟᱫᱚ ᱱᱚᱜᱼᱚᱭ ᱡᱮ ᱢᱤᱫᱴᱟᱱ ᱯᱟᱹᱴᱷᱩᱣᱟᱹ ᱢᱤᱫᱴᱟᱱ ᱩᱱᱤ ᱥᱚᱨᱮᱥ ᱢᱤᱫᱴᱟᱱ ᱦᱚᱲ ᱞᱮᱠᱟᱛᱮ ᱦᱟᱨᱟ ᱞᱟᱹᱜᱤᱫ ᱛᱮ ᱩᱱᱤ ᱯᱟᱹᱴᱷᱩᱣᱟᱹᱣᱟᱜ ᱫᱚ ᱠᱟᱹᱴᱤᱡ ᱩᱢᱮᱨ ᱠᱷᱚᱱᱜᱮ ᱡᱟᱦᱟᱸ ᱡᱟᱦᱟᱸ ᱥᱮᱨᱢᱟ ᱨᱮᱱᱟᱜ ᱡᱟᱦᱟᱸ ᱡᱟᱦᱟᱸ ᱯᱚᱲᱦᱚᱱ ᱩᱱᱤᱭᱟᱜ ᱢᱮᱱᱟᱜ ᱛᱟᱭᱟ ᱚᱱᱟᱨᱮ ᱡᱟᱦᱟᱸ ᱡᱟᱦᱟᱸ ᱯᱩᱛᱷᱤ ᱠᱚᱭ ᱧᱟᱢᱟ ᱚᱱᱟ ᱥᱮᱨᱢᱟ ᱨᱮ ᱚᱱᱟ ᱯᱩᱛᱷᱤ ᱠᱚᱫᱚ ᱩᱱᱤ ᱫᱚ ᱯᱷᱮᱰ ᱠᱷᱚᱱ ᱢᱩᱪᱟᱹᱫ ᱫᱷᱟᱹᱵᱤᱡ ᱮᱠᱟᱞᱜᱮ ᱯᱟᱲᱦᱟᱣ ᱦᱩᱭᱩᱜ ᱛᱟᱭᱢᱟ ᱚᱱᱟ ᱛᱟᱞᱟᱨᱮ ᱚᱱᱟᱨᱮ ᱞᱟᱡᱟᱣ ᱡᱮᱱᱚ ᱟᱞᱚ ᱛᱟᱦᱮᱱ ᱛᱟᱭᱢᱟ ᱡᱟᱦᱟᱱ ᱡᱤᱱᱤᱥ ᱠᱚ ᱟᱹᱰᱤ ᱞᱮᱠᱟᱱᱟᱜ ᱜᱮ ᱩᱱᱤ ᱯᱩᱛᱷᱤ ᱠᱚᱨᱮᱫ ᱯᱟᱲᱦᱟᱣ ᱯᱟᱲᱦᱟᱣ ᱛᱮ ᱦᱚᱭᱛᱳᱭ ᱟᱠᱚᱴᱚᱜᱼᱟ ᱚᱱᱟ ᱟᱠᱚᱴ ᱛᱟᱭᱚᱢ ᱚᱱᱟ ᱡᱟᱦᱟᱸ ᱵᱟᱭ ᱵᱩᱡᱷᱟᱹᱣ ᱫᱟᱲᱮᱭᱟᱜ ᱠᱟᱱᱟ ᱚᱱᱟ ᱫᱚ ᱢᱟᱪᱮᱫ ᱟᱨ ᱵᱟᱝᱠᱷᱟᱱ ᱢᱟᱪᱮᱛᱟᱱᱤ ᱡᱟᱦᱟᱸᱭ ᱜᱮᱭ ᱛᱟᱦᱮᱱᱟ ᱩᱱᱤ ᱴᱷᱮᱱ ᱫᱚ ᱡᱮᱱᱚᱭ ᱠᱩᱞᱤᱭᱮᱢᱟᱭ ᱠᱩᱞᱤ ᱞᱮᱠᱷᱟᱱ ᱩᱱᱤ ᱢᱟᱪᱮᱫ ᱛᱤᱱ ᱴᱷᱮᱱ ᱠᱷᱚᱱ ᱛᱤᱱ ᱜᱷᱟᱹᱲᱤᱡ ᱚᱱᱟ ᱡᱤᱱᱤᱥ ᱵᱟᱭ ᱵᱩᱡᱷᱟᱹᱣ ᱫᱟᱲᱮᱜ ᱠᱟᱱ ᱫᱚᱦᱲᱟ ᱠᱟᱨᱛᱮ ᱥᱮ ᱛᱮᱥᱟᱨ ᱠᱟᱭᱛᱮᱦᱚᱸᱭ ᱩᱱᱤ ᱡᱮᱱᱚᱭ ᱠᱩᱞᱤᱭᱮ ᱢᱟ ᱤᱱᱟᱹ ᱠᱚᱨᱟᱣ ᱞᱮᱱᱠᱷᱟᱱ ᱜᱮ ᱩᱱᱤᱭᱟᱜ ᱡᱟᱦᱟᱱ ᱟᱱᱟᱴ ᱟᱱᱟᱴ ᱫᱚ ᱯᱷᱟᱨᱪᱟ ᱯᱷᱟᱨᱪᱤ ᱠᱟᱛᱮᱫ ᱯᱩᱥᱴᱟᱹᱣ ᱥᱟᱺᱦᱤᱡ ᱚᱱᱟᱫᱚᱭ ᱵᱩᱡᱷᱟᱹᱣ ᱫᱟᱲᱮᱭᱟᱜᱼᱟ ᱚᱱᱠᱟ ᱠᱟᱛᱮᱫ ᱜᱮ ᱥᱮᱨᱢᱟ ᱠᱮ ᱥᱮᱨᱢᱟ ᱮᱠᱫᱚᱢ ᱯᱟᱲᱦᱟᱣ ᱟᱨ ᱚᱱᱟ ᱥᱟᱶᱛᱮ ᱚᱱᱟ ᱡᱟᱦᱟᱸ ᱯᱟᱲᱦᱟᱣ ᱨᱮᱱᱟᱜ ᱚᱱᱟ ᱚᱞᱦᱚᱸ ᱫᱚᱢᱮ ᱥᱚᱲᱠᱚ ᱦᱩᱭᱩᱜᱼᱟ ᱚᱱᱟ ᱚᱞ ᱦᱚᱸ ᱡᱩᱫᱤ ᱥᱚᱲᱠᱚ ᱵᱟᱢ ᱥᱚᱲᱠᱚᱭᱟ ᱦᱟᱯᱮᱱ ᱫᱤᱱ ᱠᱚᱨᱮᱫ ᱡᱚᱠᱷᱚᱱ ᱠᱞᱟᱥ ᱴᱮᱱ ᱥᱮ ᱚᱱᱟ ᱩᱪᱪᱚ ᱦᱟᱭᱟᱨ ᱥᱮᱠᱮᱱᱰᱟᱨᱤ ᱮᱭᱤᱪ ᱮᱥ ᱚᱱᱟ ᱠᱚᱨᱮ ᱦᱚᱸ ᱚᱱᱟ ᱚᱞ ᱨᱮᱱᱟᱜ ᱫᱟᱲᱮᱜᱮ ᱢᱩᱪᱟᱹᱫ ᱨᱮᱫᱚ ᱠᱚ ᱵᱤᱰᱟᱹᱣ ᱟᱠᱚ ᱥᱚᱨᱠᱟᱨ ᱫᱚ ᱡᱮ ᱱᱚᱣᱟ ᱯᱮ ᱴᱟᱲᱟᱝ ᱢᱤᱫᱴᱟᱱ ᱚᱠᱛᱚ ᱠᱚ ᱮᱢᱟᱢᱟ ᱚᱱᱟ ᱯᱮ ᱴᱟᱲᱟᱝ ᱵᱷᱤᱛᱤᱨ ᱨᱮ ᱛᱤᱱᱟᱹᱜ ᱜᱟᱱ ᱠᱩᱠᱞᱤ ᱛᱟᱦᱮᱱᱟ ᱚᱱᱟ ᱫᱚ ᱚᱞ ᱯᱩᱨᱟᱹᱣ ᱦᱩᱭᱩᱜ ᱛᱟᱢᱟ ᱚᱱᱟᱛᱮ ᱚᱞ ᱨᱮᱱᱟᱜ ᱡᱮ ᱢᱤᱫᱴᱟᱱ ᱫᱟᱲᱮ ᱚᱱᱟᱫᱚ ᱜᱤᱫᱽᱨᱟᱹ ᱠᱷᱚᱱᱜᱮ ᱡᱩᱫᱤ ᱩᱱᱤ ᱯᱟᱹᱴᱷᱩᱣᱟᱹ ᱚᱱᱮ ᱥᱮᱬᱟᱭᱟᱭ ᱥᱮ ᱥᱚᱲᱠᱚᱭᱟᱭ ᱛᱟᱦᱚᱞᱮ ᱠᱷᱟᱱ ᱫᱚ ᱚᱱ ᱚᱱᱟ ᱚᱠᱛᱚ ᱠᱚᱨᱮ ᱢᱟᱫᱽᱫᱷᱚᱢᱤᱠ ᱩᱪᱪᱚ ᱢᱟᱫᱽᱫᱷᱚᱢᱤᱠ ᱥᱮ ᱚᱱᱟ ᱠᱷᱚᱱᱟᱜ ᱪᱮᱛᱟᱱ ᱥᱮᱫ ᱡᱟᱦᱟᱱ ᱡᱟᱦᱟᱱ ᱜᱮ ᱚᱱᱟ ᱵᱤᱱᱤᱰ ᱠᱚ ᱦᱤᱡᱩᱜᱼᱟ ᱚᱱᱟᱠᱚ ᱡᱷᱚᱛᱚ ᱵᱤᱱᱤᱰ ᱨᱮᱜᱮ ᱩᱱᱤ ᱚᱞ ᱫᱟᱲᱮᱜ ᱟᱭ ᱟᱫᱚ ᱱᱚᱜᱼᱚᱭ ᱤᱧ ᱢᱤᱫᱴᱱ ᱢᱟᱪᱮᱫ ᱞᱮᱠᱟᱛᱮ ᱩᱱᱤ ᱯᱟᱹᱴᱷᱩᱣᱟᱹ ᱠᱚᱣᱟᱜ ᱪᱮᱫ ᱠᱟᱹᱢᱤ ᱦᱚᱨᱟ ᱚᱱᱟ ᱫᱚ ᱯᱟᱲᱦᱟᱣ ᱥᱮᱫ ᱤᱧ ᱞᱟᱹᱭ ᱠᱮᱫᱟ ᱮᱠᱮᱱ ᱯᱟᱲᱦᱟᱣ ᱞᱮᱠᱷᱟᱱ ᱜᱮ ᱡᱮ ᱩᱱᱤ ᱜᱤᱫᱽᱨᱟᱹ ᱢᱤᱫᱴᱟᱱ ᱥᱚᱨᱮᱥ ᱦᱚᱲ ᱵᱮᱱᱟᱜᱼᱟ ᱚᱱᱠᱟᱫᱚ ᱵᱟᱝ ᱚᱱᱟ ᱜᱤᱫᱽᱨᱟᱹ ᱢᱤᱫᱴᱟᱱ ᱥᱚᱨᱮᱥ ᱦᱚᱲ ᱵᱮᱴᱟᱨ ᱵᱮᱱᱟᱣ ᱞᱟᱹᱜᱤᱫ ᱛᱮ ᱟᱵᱚ ᱥᱟᱱᱛᱟᱲ ᱨᱮᱱ ᱫᱚ ᱡᱟᱦᱟᱸ ᱡᱟᱦᱟᱸ ᱞᱟᱭᱼᱞᱟᱠᱪᱟᱨ ᱠᱚ ᱢᱮᱱᱟᱜᱼᱟ ᱵᱚᱸᱜᱟᱼᱵᱩᱨᱩ ᱠᱚ ᱢᱮᱱᱟᱜ ᱛᱟᱵᱚᱱᱟ ᱚᱱᱟ ᱠᱚᱦᱚᱸ ᱤᱱᱟᱹ ᱥᱟᱶ ᱥᱟᱶ ᱛᱮᱜᱮ ᱩᱱᱤ ᱥᱮᱬᱟ ᱦᱩᱭᱩᱜ ᱛᱟᱭᱟ ᱮᱠᱮᱱ ᱡᱮ ᱯᱩᱛᱷᱤ ᱯᱚᱛᱚᱵ ᱨᱮᱱᱟᱜ ᱯᱟᱲᱦᱟᱣ ᱛᱮᱜᱮ ᱩᱱᱤ ᱡᱷᱚᱛᱚ ᱠᱤᱪᱷᱩ ᱜᱟᱱ ᱟᱭ ᱚᱱᱠᱟ ᱫᱚ ᱵᱟᱝ ᱩᱱᱤ ᱚᱱᱟ ᱡᱤᱱᱤᱥ ᱠᱚ ᱵᱷᱟᱜᱮ ᱞᱮᱠᱟ ᱥᱮᱬᱟ ᱥᱮᱬᱟ ᱥᱟᱶᱛᱮ ᱞᱟᱭᱼᱞᱟᱠᱪᱟᱨ ᱵᱚᱸᱜᱟᱼᱵᱩᱨᱩ ᱠᱚᱨᱮ ᱦᱚᱸ ᱡᱮᱱᱚᱭ ᱥᱮᱞᱮᱫᱚᱜᱢᱟᱭ ᱤᱱᱟᱹ ᱠᱷᱟᱱ ᱫᱚ ᱚᱱᱟ ᱥᱟᱶᱛᱟ ᱨᱮᱱᱟᱜ ᱪᱮᱫ ᱞᱮᱠᱟ ᱟᱵᱚᱣᱟᱜ ᱟᱹᱨᱤᱪᱟᱹᱞᱤ ᱟᱵᱚᱣᱟᱜ ᱵᱚᱸᱜᱟᱼᱵᱩᱨᱩ ᱪᱮᱫ ᱞᱮᱠᱟᱱᱟ ᱚᱱᱟᱠᱚ ᱥᱟᱱᱟᱢ ᱵᱮᱯᱟᱨ ᱛᱮᱜᱮ ᱩᱱᱤᱭᱟᱜ ᱢᱤᱫᱴᱟᱝ ᱯᱩᱥᱴᱟᱹᱣ ᱥᱟᱺᱜᱤᱡ ᱜᱮᱭᱟᱱ ᱦᱩᱭᱩᱜ ᱛᱟᱭᱟ ᱟᱨ ᱱᱤᱭᱟᱹ ᱵᱚᱸᱜᱟᱼᱵᱩᱨᱩ ᱠᱚᱨᱮᱱᱟᱜ ᱠᱤᱢᱵᱟ ᱞᱟᱠᱪᱟᱨ ᱠᱚᱨᱮᱱᱟᱜ ᱩᱱᱟᱹᱜ ᱫᱚ ᱟᱵᱚᱣᱟᱜ ᱱᱤᱛᱚᱜ ᱦᱚᱸ ᱚᱱᱠᱟᱱ ᱯᱩᱛᱷᱤ ᱠᱚ ᱵᱤᱥᱮᱥ ᱵᱟᱝ ᱦᱩᱭ ᱞᱮᱱ ᱨᱮᱦᱚᱸ ᱱᱤᱭᱟᱹ ᱢᱮᱥᱟ ᱢᱮᱥᱟ ᱛᱮᱜᱮ ᱩᱱᱤ ᱜᱤᱫᱽᱨᱟᱹᱣᱟᱜ ᱚᱱᱟ ᱜᱮᱭᱟᱱ ᱠᱚᱫᱚ ᱡᱷᱚᱛᱚ ᱯᱮᱨᱮᱡᱚᱜ ᱛᱟᱭᱟ ᱚᱱᱟᱛᱮ ᱠᱟᱹᱴᱤᱡ ᱩᱢᱮᱨ ᱠᱷᱚᱱᱜᱮ ᱡᱟᱦᱟᱱ ᱟᱹᱛᱩ ᱠᱚᱨᱮᱱᱟᱜ ᱵᱚᱸᱜᱟᱼᱵᱩᱩ ᱤᱥᱠᱩᱞ ᱤᱛᱩᱱ ᱟᱥᱲᱟ ᱠᱚᱨᱮᱱᱟᱜ ᱵᱚᱸᱜᱟᱼᱵᱩᱨᱩ ᱮᱢᱟᱱ ᱦᱮᱯᱨᱟᱣ ᱠᱚ ᱡᱷᱚᱛᱚ ᱠᱚᱨᱮᱜᱮ ᱡᱮᱱᱚᱭ ᱥᱮᱞᱮᱫᱚᱜ ᱢᱟᱭ ᱱᱚᱠᱟ ᱠᱟᱛᱮᱫ ᱜᱮ ᱡᱟᱦᱟᱱ ᱟᱹᱛᱩ ᱠᱚᱨᱮᱱᱟᱜ ᱫᱤᱥᱚᱢ ᱠᱚᱨᱮᱱᱟᱜ ᱡᱟᱦᱟᱱ ᱠᱚᱨᱮᱱᱟᱜ ᱜᱮ ᱥᱟᱶᱛᱟ ᱨᱮᱱᱟᱜ ᱞᱟᱭᱼᱞᱟᱠᱪᱟᱨ ᱠᱚ ᱛᱟᱨᱯᱚᱨᱮ ᱵᱚᱸᱜᱟᱼᱵᱩᱨᱩ ᱠᱚ ᱡᱷᱚᱛᱚ ᱠᱚᱨᱮᱱᱟᱜ ᱜᱮ ᱜᱮᱭᱟᱱ ᱠᱚ ᱩᱱᱤ ᱦᱟᱢᱮᱴ ᱫᱟᱲᱮᱭᱟᱜ ᱟᱭ ᱤᱱᱟᱹ ᱥᱟᱶ ᱥᱟᱶᱛᱮ ᱚᱱᱮ ᱡᱮ ᱩᱱᱤ ᱜᱤᱫᱽᱨᱟᱹ ᱢᱤᱫᱴᱟᱱ ᱟᱡᱟᱜ ᱚᱱᱟ ᱦᱚᱲᱢᱚ ᱛᱟᱭ ᱟᱨ ᱢᱚᱱᱮ ᱢᱮᱱᱟᱜ ᱛᱟᱭᱟ ᱚᱱᱟ ᱦᱚᱲᱢᱚ ᱟᱨ ᱢᱚᱱᱮ ᱵᱟᱱᱟᱨᱜᱮ ᱯᱷᱩᱨᱛᱤ ᱥᱟᱺᱦᱤᱡ ᱫᱚᱦᱚ ᱞᱟᱹᱜᱤᱫ ᱛᱮ ᱩᱱᱤᱭᱟᱜ ᱦᱚᱲᱢᱚ ᱫᱚ ᱡᱷᱚᱛᱚ ᱠᱷᱚᱱ ᱡᱚᱛᱷᱟᱛ ᱥᱮ ᱯᱷᱤᱴ ᱫᱚᱦᱚ ᱦᱩᱭᱩᱜ ᱛᱟᱭᱟ ᱚᱱᱟ ᱦᱚᱲᱢᱚ ᱯᱷᱤᱴ ᱫᱚᱦᱚ ᱞᱟᱹᱜᱤᱫ ᱛᱮ ᱩᱱᱤ ᱫᱤᱱᱟᱹᱢ ᱜᱮ ᱚᱱᱠᱟ ᱡᱟᱦᱟᱱᱟᱜ ᱜᱮ ᱠᱷᱮᱞᱳᱰ ᱰᱟᱹᱦᱤ ᱠᱚᱨᱮ ᱪᱟᱞᱟᱣ ᱠᱟᱛᱮᱫ ᱠᱷᱮᱞ ᱠᱚ ᱪᱟᱨᱪᱟᱣ ᱦᱩᱭᱩᱜ ᱛᱟᱭᱟ ᱢᱟᱱᱮ ᱠᱷᱮᱞ ᱠᱚ ᱪᱟᱨᱪᱟᱣ ᱞᱮᱠᱷᱟᱱ ᱫᱚ ᱩᱱᱤᱭᱟᱜ ᱡᱟᱦᱟᱸ ᱫᱤᱱᱟᱹᱢ ᱯᱟᱲᱦᱟᱣ ᱨᱮ ᱡᱟᱦᱟᱸ ᱢᱚᱱᱮ ᱨᱮ ᱞᱟᱝᱜᱟ ᱛᱮᱭᱟᱨᱚᱜ ᱛᱟᱭᱟ ᱚᱱᱟ ᱞᱟᱝᱜᱟ ᱠᱚ ᱡᱷᱚᱛᱚ ᱪᱟᱵᱟᱜ ᱛᱟᱭᱟ ᱚᱱᱟ ᱞᱟᱝᱜᱟ ᱪᱟᱵᱟ ᱞᱮᱱᱠᱷᱟᱱ ᱟᱨᱚ ᱫᱚᱦᱲᱟ ᱠᱟᱨᱛᱮ ᱡᱚᱠᱷᱚᱱ ᱚᱱᱟ ᱯᱟᱲᱦᱟᱣ ᱠᱚᱭ ᱠᱚᱨᱟᱣᱟ ᱛᱚᱠᱷᱚᱱ ᱫᱚ ᱟᱨᱚ ᱢᱚᱱᱮ ᱩᱨᱤᱡ ᱠᱟᱛᱮᱫ ᱚᱱᱟ ᱯᱟᱲᱦᱟᱣ ᱠᱚᱭ ᱠᱚᱨᱟᱣ ᱯᱩᱨᱟᱹᱣ ᱫᱟᱲᱮᱭᱟᱜᱼᱟ ᱱᱚᱣᱟ ᱠᱷᱟᱹᱛᱤᱨ ᱛᱮᱜᱮ ᱤᱧ ᱢᱩᱪᱟᱹᱫ ᱨᱮᱫᱚᱧ ᱞᱟᱹᱭᱟ ᱢᱤᱫᱴᱟᱱ ᱜᱤᱫᱽᱨᱟᱹ ᱥᱮ ᱢᱤᱫᱴᱟᱱ ᱯᱟᱹᱴᱷᱩᱣᱟᱹ ᱡᱩᱫᱤ ᱩᱱᱤ ᱯᱟᱲᱦᱟᱣ ᱥᱮ ᱚᱞ ᱥᱮ ᱚᱱᱟ ᱠᱷᱮᱞ ᱱᱚᱝᱠᱟᱱ ᱯᱮᱭᱟ ᱡᱤᱱᱤᱥ ᱠᱚᱜᱮ ᱵᱷᱟᱹᱜᱤ ᱞᱮᱠᱟ ᱠᱟᱹᱴᱤᱡ ᱩᱢᱮᱨ ᱠᱷᱚᱱ ᱪᱟᱨᱪᱟᱣ ᱞᱮᱠᱷᱟᱱ ᱩᱱᱜᱮ ᱩᱱᱤ ᱜᱤᱫᱽᱨᱟᱹ ᱦᱟᱯᱮᱱ ᱫᱤᱱ ᱨᱮᱫᱚ ᱢᱤᱫᱴᱟᱱ ᱥᱚᱨᱮᱥ ᱦᱚᱲᱮ ᱛᱮᱭᱟᱨ ᱫᱟᱲᱮᱭᱟᱜᱼᱟ